ᱵᱟᱭᱤᱠ ᱞᱟᱜᱟ ᱢᱩᱫᱽᱨᱮ ᱡᱚᱛᱚ ᱠᱷᱚᱱ ᱡᱟᱹᱥᱛᱤ ᱜᱚᱨᱚᱡ ᱫᱚ ᱵᱷᱟᱹᱜᱮ ᱨᱳᱰ ᱪᱮᱛᱟᱱ ᱨᱮ ᱟᱹᱰᱤ ᱟᱭᱢᱟ ᱢᱮᱱᱟᱜ ᱛᱤᱧᱟ ᱪᱮᱫᱟᱜ ᱥᱮ ᱵᱷᱟᱹᱜᱮ ᱨᱳᱰ ᱛᱟᱦᱮᱸ ᱞᱮᱱᱠᱷᱟᱱ ᱡᱟᱦᱟᱸ ᱥᱮᱫ ᱪᱟᱞᱟᱣ ᱞᱮᱱᱠᱷᱟᱱ ᱟᱹᱰᱤ ᱞᱚᱜᱚᱱ ᱮᱢ ᱪᱟᱞᱟᱣ ᱫᱟᱲᱮᱭᱟᱜᱼᱟ ᱥᱮ ᱟᱹᱰᱤ ᱵᱷᱟᱹᱜᱮ ᱞᱮᱠᱟᱢ ᱪᱟᱞᱟᱣ ᱫᱟᱲᱮᱭᱟᱜᱼᱟ ᱚᱱᱟ ᱮᱠᱥᱤᱰᱮᱱᱴ ᱦᱩᱭᱩᱜ ᱛᱟᱢᱟ ᱥᱮ ᱠᱳᱱᱳ ᱦᱚᱲ ᱥᱮ ᱠᱳᱱᱳ ᱡᱟᱦᱟᱸ ᱞᱮᱠᱟ ᱵᱤᱯᱚᱫ ᱵᱟᱝ ᱦᱩᱭᱩᱜᱼᱟ ᱡᱟᱦᱟᱸ ᱛᱤᱱᱟᱹᱜ ᱥᱟᱹᱜᱤᱧ ᱜᱮᱢ ᱪᱟᱞᱟᱜᱼᱟ ᱟᱹᱰᱤ ᱞᱚᱜᱚᱱ ᱞᱚᱜᱚᱱᱮᱢ ᱪᱟᱞᱟᱜ ᱟᱥᱮ ᱟᱹᱰᱤ ᱵᱮᱥᱛᱮᱢ ᱪᱟᱞᱟᱣ ᱫᱟᱲᱮᱭᱟᱜᱼᱟ ᱚᱱᱟ ᱠᱷᱟᱹᱛᱤᱨ ᱵᱷᱟᱹᱜᱤ ᱨᱳᱰ ᱪᱮᱛᱟᱱᱨᱮ ᱤᱧᱟᱹᱜ ᱫᱚ ᱟᱹᱰᱤ ᱜᱚᱨᱚᱡ ᱫᱚ ᱢᱮᱱᱟᱜ ᱛᱤᱧᱟᱹ